ᱵᱚᱞᱫᱚ ᱟᱹᱛᱩ ᱡᱟᱠᱟᱛᱨᱮ ᱱᱚᱣᱟ ᱡᱚᱛᱚ ᱦᱚᱲ ᱜᱮᱞᱮ ᱠᱷᱮᱹᱞ ᱟᱞᱮ ᱟᱨ ᱡᱚᱛᱚ ᱵᱷᱟᱹᱜᱮ ᱞᱮᱠᱟᱜᱮ ᱞᱮ ᱠᱷᱮᱹᱞ ᱟᱞᱮ

ᱚᱱᱟ ᱠᱷᱟᱹᱛᱤᱨ ᱤᱧᱦᱚᱸ ᱠᱷᱮᱹᱞ ᱫᱚᱢᱮᱧ ᱠᱩᱥᱤᱭᱟᱜᱼᱟ ᱟᱨ ᱟᱹᱰᱤ ᱡᱳᱨᱥᱳᱨ ᱤᱧᱦᱚᱧ ᱠᱷᱮᱹᱞᱟ ᱟᱨ ᱫᱚᱢᱮ ᱠᱩᱨᱩᱢᱩᱴᱩᱧ ᱪᱷᱩᱴᱟᱹᱣ ᱠᱚᱜᱼᱟ ᱠᱷᱮᱹᱞ